ᱱᱮᱛᱟᱨ ᱠᱟᱛᱮᱫ ᱫᱚ ᱟᱹᱛᱩ ᱴᱚᱞᱟᱨᱮ ᱫᱚ ᱨᱤᱱ ᱫᱚ ᱠᱷᱩᱵ ᱠᱚᱢ ᱦᱚᱲ ᱜᱮᱠᱚ ᱦᱟᱛᱟᱣᱫᱟ ᱦᱟᱱᱤ ᱱᱟᱹᱭ ᱴᱷᱮᱡ ᱫᱚ ᱱᱮᱛᱟᱨ ᱫᱚ ᱡᱟᱸᱦᱟᱭ ᱨᱤᱱ ᱠᱚ ᱦᱟᱛᱟᱣ ᱞᱟᱹᱜᱤᱫᱚᱜ ᱠᱟᱱᱟ ᱱᱩᱠᱩ ᱫᱚ ᱵᱮᱝᱠ ᱢᱟᱨᱯᱷᱚᱛ ᱨᱤᱱ ᱠᱚ ᱦᱟᱛᱟᱣᱮᱫᱟ ᱵᱮᱝᱠᱮ ᱨᱮ ᱦᱟᱛᱟᱣ ᱠᱟᱛᱮᱫ ᱱᱩᱠᱩ ᱫᱚ ᱡᱮᱞᱮᱠᱟ ᱪᱟᱥ ᱞᱟᱦᱟ ᱨᱮᱠᱚ ᱦᱟᱛᱟᱣᱟ ᱪᱟᱥ ᱨᱟᱠᱟᱵ ᱞᱮᱱᱠᱷᱟᱡ ᱦᱩᱲᱩ ᱠᱚ ᱥᱮ ᱟᱠᱚᱣᱟᱜ ᱡᱟᱸᱦᱟ ᱯᱷᱚᱥᱚᱞ ᱠᱚ ᱟᱠᱷᱨᱤᱧ ᱠᱟᱛᱮᱫ ᱟᱵᱟᱨ ᱠᱳ ᱥᱳᱫᱷᱼᱟ ᱟᱵᱟᱨ ᱯᱚᱨᱮᱨ ᱵᱚᱪᱷᱚᱨ ᱟᱵᱟᱨ ᱦᱟᱛᱟᱣᱟ ᱱᱚᱝᱠᱟ ᱠᱟᱛᱮᱫ ᱱᱮᱛᱟᱨ ᱫᱚ ᱨᱤᱱ ᱫᱚᱠᱚ ᱦᱟᱹᱱᱤ ᱱᱟᱹᱭ ᱠᱚᱫᱚ ᱵᱮᱝᱠ ᱨᱮᱜᱮ ᱠᱚ ᱦᱟᱛᱟᱣᱮᱫᱟ ᱮᱱᱠᱷᱟᱱ ᱟᱹᱰᱤ ᱞᱮᱠᱟ ᱡᱚᱢᱤᱫᱟᱨ ᱢᱚᱦᱟᱡᱚᱱ ᱠᱚᱴᱷᱮᱱ ᱫᱚ ᱥᱩᱫ ᱫᱤᱭᱮ ᱫᱚ ᱵᱟᱠᱚ ᱦᱟᱛᱟᱣᱟ ᱠᱟᱨᱚᱱ ᱡᱚᱢᱤᱫᱟᱨ ᱡᱳᱛᱫᱟᱨ ᱠᱚᱫᱚ ᱨᱤᱱ ᱛᱮᱦᱚᱸ ᱠᱚ ᱮᱢᱚᱜ ᱠᱟᱱ ᱛᱟᱸᱦᱮᱱᱟ ᱩᱱᱠᱩ ᱠᱚ ᱵᱟᱹᱲᱛᱤ ᱟᱹᱰᱤ ᱟᱭᱢᱟ ᱥᱩᱫ ᱠᱚ ᱦᱟᱛᱟᱣ ᱮᱫ ᱛᱟᱸᱦᱮᱱᱟ ᱥᱮᱭ ᱛᱩᱞᱚᱱᱟ ᱥᱩᱫ ᱟᱹᱰᱤ ᱟᱭᱢᱟ ᱠᱚᱢ ᱜᱮᱭᱟ ᱟᱨ ᱡᱟᱸᱦᱟᱭ ᱠᱚ ᱥᱩᱫ ᱠᱚ ᱦᱟᱛᱟᱣᱮᱫᱟ ᱱᱩᱠᱩ ᱫᱚ ᱵᱮᱥᱤᱨ ᱵᱷᱟᱜ ᱜᱮ ᱪᱟᱹᱥᱤ ᱦᱚᱲ ᱠᱟᱱᱟ ᱠᱚ ᱛᱚᱵᱮ ᱢᱤᱫ ᱵᱟᱨ ᱦᱚᱲ ᱫᱚ ᱡᱟᱸᱦᱟᱭ ᱜᱟᱹᱰᱤ ᱠᱚᱠᱚ ᱠᱤᱨᱤᱧᱮᱫᱟ ᱜᱟᱹᱰᱤ ᱞᱟᱹᱜᱤᱫ ᱦᱚᱸ ᱞᱳᱱ ᱠᱚ ᱦᱟᱛᱟᱣᱮᱫᱟ ᱱᱚᱣᱟ ᱫᱚ ᱮᱠᱮᱱ ᱵᱮᱝᱠᱮ ᱢᱟᱨᱯᱷᱚᱛ ᱱᱤᱭᱟᱹ ᱠᱚ ᱱᱤᱭᱟᱹ ᱯᱷᱚᱥᱚᱞ ᱥᱚᱢᱚᱭ ᱱᱤᱭᱟᱹ ᱱᱚᱣᱟ ᱯᱷᱚᱥᱚᱞ ᱥᱚᱢᱚᱭ ᱱᱟᱣᱟ ᱡᱟᱸᱦᱟᱭ ᱜᱮ ᱡᱟᱸᱦᱟ ᱞᱮᱠᱟᱱᱟᱜ ᱯᱷᱚᱥᱚᱞᱮ ᱟᱨᱡᱟᱣ ᱫᱟᱲᱮᱭᱟᱜ ᱠᱟᱱ ᱩᱱᱤ ᱫᱚ ᱛᱤᱱᱟᱹᱜ ᱫᱚᱢᱮ ᱥᱳᱫᱷᱼᱟ ᱩᱱᱟᱹᱜ ᱫᱚᱢ ᱜᱮ ᱵᱮᱝᱠᱮ ᱨᱮᱭᱟᱜ ᱥᱩᱡᱳᱜ ᱥᱩᱵᱤᱫᱷᱟ ᱛᱟᱲᱟ ᱛᱟᱲᱤ ᱠᱚ ᱮᱢᱟᱭᱟ ᱚᱱᱠᱟᱜᱮ ᱢᱤᱫᱴᱟᱱ ᱵᱮᱝᱠᱮ ᱨᱮᱭᱟᱜ ᱥᱩᱡᱳᱜ ᱥᱩᱵᱤᱫᱷᱟ ᱤᱭᱟᱹᱛᱮ ᱟᱫᱚ ᱞᱟᱦᱟᱛᱮ ᱞᱮᱠᱟ ᱩᱱᱠᱩ ᱦᱟᱹᱱᱤ ᱱᱟᱹᱭ ᱴᱷᱮᱡ ᱦᱚᱲ ᱴᱷᱮᱱ ᱥᱮ ᱫᱤᱠᱩ ᱴᱷᱮᱱ ᱥᱩᱫ ᱛᱮ ᱴᱟᱠᱟ ᱦᱟᱛᱟᱣ ᱨᱤᱱ ᱱᱚᱣᱟ ᱫᱚ ᱟᱫᱚ ᱵᱟᱹᱱᱩᱜᱼᱟ